ᱯᱨᱚᱛᱷᱚᱢ ᱨᱮᱜᱮ ᱡᱚᱦᱟᱨ ᱤᱧᱟᱹᱜ ᱧᱩᱛᱩᱢ ᱫᱚ ᱵᱳᱫᱤ ᱵᱟᱥᱠᱤ ᱱᱤᱭᱟᱹ ᱠᱩᱠᱞᱤ ᱨᱮᱭᱟᱜ ᱛᱮᱞᱟ ᱞᱮᱠᱟᱛᱮ ᱤᱧᱤᱧ ᱞᱟᱹᱭᱟ ᱡᱟᱦᱟᱸ ᱛᱤᱦᱤᱧ ᱵᱚ ᱦᱮᱡ ᱟᱠᱟᱱ ᱱᱚᱸᱰᱮ ᱱᱚᱭᱟᱹ ᱵᱷᱚᱭᱮᱥ ᱚᱱᱟ ᱨᱮᱦᱚᱸ ᱟᱹᱰᱤ ᱢᱟᱨᱟᱝ ᱠᱟᱹᱢᱤ ᱠᱟᱱ ᱜᱮᱭᱟ ᱟᱨ ᱱᱚᱣᱟ ᱠᱚᱨᱮᱧ ᱵᱟᱰᱟᱭ ᱧᱟᱢᱮᱫᱟ ᱦᱮᱸ ᱥᱟᱱᱛᱟᱞᱤ ᱯᱟᱨᱥᱤ ᱨᱮᱦᱚᱸ ᱰᱤᱤᱡᱤᱴᱮᱞ ᱵᱟᱠᱷᱨᱟ ᱠᱟᱢᱤ ᱦᱚᱨᱟ ᱦᱩᱭᱩᱜ ᱠᱟᱱ ᱜᱮᱭᱟ ᱟᱨ ᱱᱤᱭᱟᱹ ᱪᱷᱟᱰᱟ ᱠᱟᱛᱮ ᱦᱚᱸ ᱤᱧ ᱫᱚ ᱟᱹᱰᱤ ᱜᱟᱱ ᱠᱟᱹᱢᱤ ᱦᱚᱨᱮ ᱨᱮ ᱡᱚᱯᱲᱟᱣ ᱢᱤᱱᱟᱹᱧ ᱠᱟᱹᱫᱤᱧᱟ ᱡᱟᱦᱟᱸᱞᱮᱠᱟ ᱳᱭᱤᱠᱤᱯᱤᱰᱤᱭᱟ ᱦᱮᱱᱟᱜ ᱠᱟᱫᱟ ᱥᱟᱱᱛᱟᱞᱤ ᱚᱱᱞᱟᱭᱤᱱ ᱴᱨᱟᱱᱥᱞᱮᱥᱚᱱ ᱢᱮᱱᱟᱜ ᱠᱟᱫᱟ ᱚᱱᱟ ᱠᱚᱨᱮ ᱫᱚ ᱤᱧ ᱯᱷᱨᱤᱞᱮᱱᱥᱟᱨ ᱞᱮᱠᱟᱛᱤᱧ ᱠᱟᱹᱢᱤ ᱠᱟᱱ ᱜᱮᱭᱟ ᱟᱨᱤᱧ ᱠᱟᱹᱢᱤ ᱵᱟᱲᱟᱣᱟᱠᱟᱫ ᱜᱮᱭᱟ ᱟᱨ ᱱᱚᱝᱠᱟ ᱠᱟᱹᱢᱤ ᱦᱚᱨᱟ ᱨᱮ ᱡᱚᱯᱲᱟᱣ ᱛᱟᱞᱟ ᱛᱮᱜᱮ ᱤᱧᱤᱧ ᱵᱟᱰᱟᱭ ᱧᱟᱢ ᱟᱠᱟᱫᱟ ᱡᱮ ᱥᱟᱱᱛᱟᱞᱤ ᱨᱮᱦᱚᱸ ᱱᱚᱝᱠᱟ ᱰᱤᱡᱤᱴᱮᱞᱟᱭᱡᱮᱥᱚᱱ ᱠᱟᱹᱢᱤᱦᱚᱨᱟ ᱪᱟᱞᱟᱜ ᱠᱟᱱᱟ ᱟᱨ ᱚᱱᱟ ᱠᱟᱢᱤ ᱦᱚᱨᱟ ᱨᱮ ᱚᱨᱡᱚ ᱦᱚᱸ ᱧᱟᱢᱚᱜ ᱠᱟᱱ ᱜᱮᱭᱟ ᱡᱟᱦᱟᱸᱞᱮᱠᱟ ᱥᱟᱱᱛᱟᱞᱤᱛᱮ ᱴᱨᱟᱱᱥᱞᱮᱥᱚᱱ ᱪᱟᱞᱩᱣᱟᱠᱟᱱᱟ ᱱᱤᱭᱟᱹ ᱮ ᱟᱭ ᱯᱷᱳᱨ ᱵᱷᱟᱨᱚᱛ ᱨᱮᱭᱟᱜ ᱡᱟᱦᱟᱸ ᱴᱨᱟᱱᱥᱞᱮᱥᱚᱱ ᱠᱟᱢᱤ ᱠᱚ ᱪᱟᱞᱟᱜ ᱠᱟᱱ ᱛᱟᱦᱮᱸᱱᱟ ᱚᱱᱟ ᱨᱮᱭᱟᱜ ᱦᱚᱸ ᱳᱭᱮᱵᱥᱟᱭᱤᱴ ᱠᱷᱚᱱ ᱵᱚᱞᱚ ᱠᱟᱛᱮ ᱤᱧ ᱧᱮᱞ ᱠᱟᱫᱟ ᱥᱟᱱᱛᱟᱞᱤ ᱠᱷᱚᱱ ᱵᱷᱟᱨᱚᱛ ᱨᱮᱱᱟᱜ ᱵᱟᱜᱮ ᱵᱟᱨ ᱜᱚᱴᱟᱝ ᱯᱟᱹᱨᱥᱤ ᱛᱮ ᱛᱚᱨᱡᱚᱢᱟ ᱪᱟᱞᱟᱜ ᱠᱟᱱᱟ ᱟᱨ ᱚᱱᱟ ᱨᱮᱱᱟᱜ ᱚᱨᱡᱚ ᱦᱚᱸ ᱧᱮᱞ ᱧᱟᱢᱚᱜ ᱠᱟᱱ ᱜᱮᱭᱟ ᱡᱟᱦᱟᱸᱞᱮᱠᱟ ᱫᱚ ᱤᱧᱤᱧ ᱧᱮᱞᱟᱠᱟᱫᱟ ᱚᱸᱰᱮ ᱟᱵᱚ ᱵᱟᱝᱞᱟ ᱠᱷᱚᱱ ᱥᱟᱱᱛᱟᱲᱤ ᱛᱮᱵᱚ ᱛᱚᱨᱡᱚᱢᱟ ᱫᱟᱲᱮᱭᱟᱜᱼᱟ ᱚᱱᱟ ᱨᱮᱱᱟᱜ ᱚᱨᱡᱚ ᱦᱚᱸ ᱧᱟᱢᱚᱜ ᱠᱟᱱᱟ ᱟᱨ ᱥᱟᱶᱛᱮ ᱤᱝᱞᱤᱥ ᱠᱷᱚᱱ ᱥᱟᱱᱛᱟᱲᱤ ᱛᱮ ᱯᱟᱧᱡᱟᱵᱤ ᱛᱮ ᱦᱤᱱᱫᱤ ᱠᱷᱚᱱ ᱥᱟᱱᱛᱟᱞᱤ ᱛᱮ ᱥᱟᱱᱛᱟᱞᱤ ᱠᱷᱚᱱ ᱯᱟᱧᱡᱟᱵᱤ ᱛᱮ ᱚᱱᱠᱟ ᱵᱟᱜᱮ ᱵᱟᱨ ᱜᱚᱧᱟᱝ ᱯᱟᱨᱥᱤ ᱨᱮᱭᱟᱜ ᱛᱚᱨᱡᱚᱢᱟ ᱪᱟᱞᱟᱜ ᱠᱟᱱᱟ ᱟᱨ ᱩᱱᱤ ᱮ ᱟᱭ ᱯᱷᱳᱨ ᱵᱷᱟᱨᱚᱛ ᱪᱷᱟᱰᱟ ᱠᱟᱛᱮ ᱦᱚᱸ ᱰᱤᱡᱤᱴᱮᱞᱟᱭᱡᱮᱥᱚᱱ ᱠᱟᱢᱤ ᱧᱮᱞ ᱞᱮᱠᱷᱟᱱ ᱫᱚ ᱟᱨ ᱯᱷᱮᱥᱵᱩᱠ ᱨᱮᱱᱟᱜ ᱡᱟᱦᱟᱸ ᱯᱮᱨᱮᱱᱴ ᱠᱳᱢᱯᱟᱱᱤ ᱠᱟᱱᱟ ᱢᱤᱫᱴᱟᱡ ᱚᱱᱟ ᱨᱮᱦᱚᱸ ᱛᱚᱨᱡᱚᱢᱟ ᱠᱟᱢᱤ ᱦᱚᱨᱟ ᱪᱟᱞᱟᱜ ᱠᱟᱱᱟ ᱡᱟᱦᱟᱸ ᱞᱮᱠᱟ ᱯᱮᱨᱮᱡ ᱚᱱᱟ ᱢᱮᱴᱟᱣᱟᱜ ᱮᱞ ᱮᱞ ᱵᱤ ᱴᱩ ᱦᱟᱱᱰᱮᱴ ᱚᱱᱟ ᱯᱨᱚᱡᱮᱠᱴ ᱨᱮᱭ ᱠᱟᱹᱢᱤ ᱠᱟᱱᱟ ᱡᱟᱦᱟᱸᱨᱮ ᱡᱮᱜᱮᱫ ᱡᱟᱠᱟᱛ ᱨᱮᱭᱟᱜ ᱵᱟᱨᱜᱮᱞ ᱥᱚᱨᱤ ᱵᱟᱨ ᱥᱟ ᱯᱟᱨᱥᱤ ᱪᱮᱛᱟᱱ ᱨᱮ ᱛᱚᱨᱡᱚᱢᱟ ᱨᱮᱭᱟᱜ ᱠᱚ ᱠᱟᱹᱸᱤ ᱠᱟᱱᱟ ᱚᱱᱟ ᱨᱮ ᱥᱟᱱᱛᱟᱲᱤ ᱯᱟᱹᱨᱥᱤ ᱦᱚᱸ ᱥᱮᱞᱮᱫ ᱢᱮᱱᱟᱜ ᱠᱟᱫᱟ ᱟᱨ ᱚᱱᱟᱨᱮ ᱥᱟᱱᱛᱟᱞᱤ ᱯᱟᱨᱥᱤ ᱨᱮᱭᱟᱜ ᱦᱚᱸ ᱠᱟᱹᱢᱤ ᱦᱚᱨᱟ ᱪᱟᱞᱟᱜ ᱠᱟᱱᱟ ᱛᱚᱨᱡᱚᱢᱟ ᱨᱮᱭᱟᱜ ᱚᱨᱡᱚ ᱠᱚᱦᱚᱸ ᱟᱹᱰᱤ ᱱᱟᱯᱟᱭ ᱥᱟᱺᱦᱤᱡ ᱜᱮ ᱧᱟᱢᱚᱜ ᱠᱟᱱᱟ ᱤᱧ ᱧᱮᱞ ᱠᱮᱜ ᱟᱹᱧ ᱚᱱᱟ ᱨᱮ ᱟᱨ ᱡᱟᱦᱟᱸᱞᱮᱠᱟ ᱮ ᱟᱭ ᱯᱷᱳᱨ ᱵᱷᱟᱨᱚᱛ ᱨᱮ ᱟᱵᱚ ᱵᱟᱜᱮ ᱵᱟᱨ ᱯᱟᱹᱨᱥᱤ ᱠᱷᱚᱱ ᱵᱚᱱ ᱛᱚᱨᱡᱚᱢᱟ ᱫᱟᱲᱮᱭᱟᱜᱼᱟ ᱚᱱᱟ ᱨᱮᱦᱚ ᱵᱟᱨ ᱥᱟᱭ ᱜᱚᱴᱟᱝ ᱯᱟᱹᱨᱥᱤ ᱠᱷᱚᱱ ᱵᱚᱱ ᱛᱚᱨᱡᱚᱢᱟ ᱫᱟᱲᱮᱭᱟᱜᱼᱟ ᱡᱟᱦᱟᱸ ᱵᱟᱨ ᱥᱟᱭ ᱜᱚᱴᱟᱝ ᱯᱟᱹᱨᱥᱤ ᱢᱩᱫ ᱨᱮ ᱥᱮᱞᱮᱫ ᱢᱮᱱᱟᱜ ᱠᱟᱫᱟ ᱚᱱᱟ ᱥᱟᱱᱛᱟᱲᱤ ᱥᱟᱶᱛᱮ ᱟᱵᱚ ᱵᱷᱟᱨᱚᱛ ᱨᱮᱱᱟᱜ ᱟᱹᱰᱤ ᱜᱟᱱ ᱯᱟᱹᱨᱥᱤ ᱥᱮᱞᱮᱫ ᱢᱮᱱᱟᱜᱼᱟ ᱥᱟᱶᱛᱮ ᱟᱵᱚ ᱪᱟᱭᱱᱤᱡ ᱠᱷᱚᱱ ᱟᱵᱚ ᱥᱟᱱᱛᱟᱲᱤ ᱨᱮᱵᱚ ᱛᱚᱨᱡᱚᱢᱟ ᱫᱟᱲᱮᱭᱟᱜᱼᱟ ᱚᱱᱟ ᱨᱮ ᱡᱟᱯᱟᱱᱤᱡ ᱠᱷᱚᱱ ᱥᱟᱱᱛᱟᱞᱤ ᱨᱮ ᱥᱟᱱᱛᱟᱞᱤ ᱠᱷᱚᱱ ᱢᱳᱭᱛᱷᱤᱞᱤ ᱨᱮᱵᱚᱱ ᱛᱚᱨᱡᱚᱢᱟ ᱫᱟᱲᱮᱭᱟᱜᱼᱟ ᱥᱟᱱᱛᱟᱲᱤ ᱠᱷᱚᱱ ᱳᱲᱤᱭᱟ ᱨᱮᱵᱚᱱ ᱛᱚᱨᱡᱚᱢᱟ ᱫᱟᱲᱮᱭᱟᱜᱼᱟ ᱚᱱᱠᱟ ᱜᱮ ᱛᱤᱱᱟᱹᱜ ᱟᱵᱚ ᱫᱤᱱ ᱪᱟᱞᱟᱜ ᱠᱟᱱᱟ ᱤᱧ ᱧᱮᱮᱞᱮᱫ ᱠᱟᱱ ᱜᱮᱭᱟ ᱟᱹᱰᱤ ᱨᱚᱠᱚᱢ ᱯᱞᱟᱴ ᱯᱷᱚᱨᱚᱢ ᱨᱮ ᱰᱤᱡᱤᱴᱮᱞᱟᱭᱡᱮᱥᱚᱱ ᱠᱟᱹᱢᱤ ᱠᱚ ᱪᱟᱞᱟᱜ ᱠᱟᱱᱟ ᱠᱷᱟᱞᱤ ᱚᱱᱟ ᱥᱩᱢᱩᱝ ᱫᱚ ᱵᱟᱝ ᱴᱨᱟᱱᱥᱠᱨᱤᱯᱥᱚᱱ ᱠᱟᱢᱤ ᱦᱚᱸ ᱪᱟᱞᱟᱜ ᱠᱟᱱᱟ ᱚᱱᱟ ᱫᱚ ᱟᱵᱚ ᱡᱟᱦᱟᱸ ᱵᱚ ᱨᱚᱲᱮᱫ ᱠᱟᱱᱟ ᱚᱱᱟ ᱦᱚᱸ ᱟᱡᱼᱟᱡ ᱛᱮ ᱚᱞᱚᱜᱼᱟ ᱡᱟᱦᱟᱸ ᱚᱞ ᱠᱚ ᱢᱮᱱᱟᱜ ᱠᱟᱫᱟ ᱚᱱᱟᱜᱮ ᱟᱡ ᱛᱮᱜᱮ ᱟᱸᱡᱚᱢᱚᱜᱼᱟ ᱟᱸᱡᱚᱢ ᱠᱟᱛᱮ ᱮᱱᱠᱷᱚᱱ ᱱᱤᱭᱟᱹ ᱠᱚ ᱠᱟᱹᱸᱤ ᱨᱮᱱᱟᱜ ᱥᱩᱵᱤᱫᱷᱟ ᱫᱚ ᱱᱤᱭᱟᱹ ᱦᱩᱭᱩᱜ ᱠᱟᱱᱟ ᱡᱟᱦᱟᱸᱭ ᱯᱟᱲᱦᱟᱣ ᱵᱟᱭ ᱵᱟᱲᱟᱭᱟ ᱩᱱᱟᱹᱜ ᱚᱱᱟ ᱨᱮᱰᱤᱝ ᱠᱚ ᱢᱚᱸᱡ ᱛᱮ ᱵᱟᱭ ᱯᱟᱲᱦᱟᱣ ᱫᱟᱲᱮᱭᱟᱜᱼᱟ ᱮᱱᱠᱷᱟᱱ ᱩᱱᱤ ᱚᱱᱟ ᱥᱟᱰᱮ ᱟᱸᱡᱚᱢ ᱠᱟᱛᱮ ᱜᱮ ᱪᱮᱫ ᱞᱟᱹᱭ ᱚᱪᱚᱭᱮᱫᱟᱭ ᱚᱱᱟ ᱵᱟᱲᱟᱭ ᱧᱟᱢ ᱫᱟᱲᱮᱭᱟᱜᱼᱟ ᱡᱟᱦᱟᱸᱞᱮᱠᱟ ᱫᱚ ᱵᱟᱝᱞᱟ ᱨᱮ ᱵᱚ ᱵᱟᱲᱟᱭ ᱧᱟᱢ ᱫᱟᱲᱮᱭᱟᱜᱼᱟ ᱥᱮ ᱵᱟᱝᱞᱟ ᱨᱮ ᱟᱨᱦᱚᱸ ᱦᱤᱱᱫᱤ ᱨᱮ ᱡᱟᱦᱟᱸᱭᱟᱜ ᱜᱮ ᱨᱚᱲ ᱟᱸᱡᱚᱢ ᱠᱟᱛᱮ ᱜᱩᱜᱩᱞ ᱨᱮ ᱟᱵᱚ ᱠᱩᱠᱞᱤ ᱵᱚ ᱫᱚᱦᱚ ᱫᱟᱲᱮᱭᱟᱜᱼᱟ ᱚᱱᱟ ᱨᱮᱱᱟᱜ ᱚᱨᱡᱚ ᱟᱵᱚ ᱜᱩᱜᱩᱞᱮ ᱮᱢ ᱫᱟᱲᱮᱣᱟᱵᱚᱱᱟ ᱡᱦᱟᱸᱞᱮᱟ ᱢᱤᱫ ᱦᱚᱲ ᱡᱩᱫᱤ ᱯᱟᱲᱦᱟᱜ ᱵᱟᱭ ᱵᱟᱲᱟᱭᱟ ᱩᱱᱤ ᱡᱩᱫᱤᱭ ᱢᱮᱱ ᱠᱷᱟᱱ ᱥᱟᱱᱛᱟᱞᱤ ᱥᱮᱨᱮᱧ ᱪᱟᱞᱩᱣᱟᱹᱧ ᱢᱮ ᱮᱱᱠᱷᱟᱱ ᱜᱩᱜᱩᱞ ᱚᱱᱟ ᱟᱸᱡᱚᱢ ᱠᱟᱛᱮ ᱥᱟᱱᱛᱟᱞᱤ ᱥᱮᱨᱮᱧᱮ ᱞᱟᱜᱟᱣᱟᱭᱟ ᱡᱟᱦᱟᱷᱞᱮᱠᱟ ᱜᱩᱜᱩᱞ ᱮᱥᱤᱥᱴᱮᱱᱴ ᱢᱮᱱᱟᱜ ᱠᱟᱫᱟ ᱚᱱᱠᱟ ᱢᱮᱱᱠᱷᱟᱱ ᱱᱤᱛ ᱦᱟᱹᱵᱤᱡ ᱛᱮᱫᱚ ᱥᱟᱱᱛᱟᱞᱤ ᱯᱟᱨᱥᱤ ᱛᱮᱫᱚ ᱚᱱᱠᱟ ᱵᱟᱝ ᱪᱟᱞᱩᱣᱟᱠᱟᱱᱟ ᱵᱟᱝᱞᱟ ᱨᱮ ᱢᱮᱱᱟᱜ ᱠᱟᱫᱟ ᱟᱵᱚ ᱵᱚ ᱧᱮᱞᱟᱠᱟᱫᱟ ᱥᱟᱶᱛᱮ ᱦᱤᱱᱫᱤ ᱨᱮ ᱢᱮᱱᱟᱜ ᱠᱟᱫᱟ ᱚᱱᱠᱟ ᱫᱷᱟᱨᱟ ᱜᱮ ᱡᱩᱫᱤ ᱱᱤᱭᱟᱹ ᱠᱚ ᱠᱟᱹᱢᱤ ᱦᱚᱨᱟ ᱡᱟᱦᱟᱸ ᱪᱟᱞᱟᱜ ᱠᱟᱱᱟ ᱚᱱᱟ ᱠᱚ ᱠᱟᱹᱢᱤ ᱦᱚᱨᱟ ᱨᱮᱭᱟᱜ ᱚᱨᱡᱚ ᱞᱮᱠᱟᱛᱮ ᱟᱵᱚ ᱦᱚᱸ ᱚᱱᱠᱟ ᱥᱟᱱᱛᱟᱲᱤ ᱛᱮᱵᱚ ᱧᱟᱢ ᱫᱟᱲᱮᱭᱟᱜᱼᱟ ᱟᱨ ᱱᱚᱣᱟ ᱫᱚ ᱟᱹᱰᱤ ᱨᱟᱹᱥᱠᱟᱹ ᱨᱮᱱᱟᱜ ᱫᱟᱢᱟᱱᱟᱜ ᱠᱟᱹᱢᱤ ᱠᱟᱱᱟ ᱱᱚᱣᱟ ᱠᱚ ᱠᱷᱚᱱ ᱜᱮ ᱟᱵᱚ ᱡᱟᱦᱟᱸ ᱡᱟᱦᱟᱸᱭ ᱠᱚ ᱩᱱᱟᱹᱜ ᱨᱮᱰᱤᱝ ᱵᱟᱠᱚ ᱯᱟᱲᱦᱟᱣ ᱫᱟᱲᱮᱭᱟᱜ ᱩᱱᱠᱩ ᱦᱚᱸ ᱚᱱᱟ ᱢᱳᱵᱟᱭᱤᱞ ᱠᱚ ᱪᱟᱞᱟᱣ ᱫᱟᱲᱮᱭᱟᱜᱼᱟ ᱥᱮ ᱟᱠᱚᱣᱟᱜ ᱡᱟᱦᱟᱸ ᱛᱮᱞᱟ ᱠᱚ ᱢᱮᱱᱟᱜ ᱠᱟᱫᱟ ᱚᱱᱟ ᱠᱚ ᱚᱧᱟᱢ ᱫᱟᱲᱮᱭᱟᱜᱼᱟ ᱚᱱᱟ ᱞᱮᱟᱛᱮ ᱟᱹᱰᱤ ᱜᱮ ᱫᱟᱢᱟᱱᱟᱜ ᱠᱟᱹᱢᱤ ᱦᱚᱨᱟ ᱪᱟᱞᱟᱜ ᱠᱟᱱᱟ ᱟᱨ ᱰᱤᱡᱤᱴᱮᱞᱟᱭᱡᱮᱥᱚᱱ ᱠᱟᱹᱢᱤ ᱨᱮᱭᱟᱜ ᱚᱨ ᱢᱤᱫᱴᱮᱡ ᱥᱩᱵᱤᱫᱷᱟ ᱫᱚ ᱦᱩᱭᱩᱜ ᱠᱟᱱᱟ ᱡᱟᱦᱟᱸᱭ ᱠᱚ ᱟᱵᱚ ᱥᱟᱱᱛᱟᱲᱤ ᱛᱮᱵᱚ ᱯᱟᱲᱦᱟᱜ ᱠᱟᱱᱟ ᱯᱟᱹᱴᱷᱣᱟᱹ ᱠᱚ ᱥᱮ ᱴᱮᱠᱱᱤᱠᱮᱞ ᱨᱮᱦᱚᱸᱠᱚ ᱯᱟᱧᱦᱟᱜ ᱠᱟᱱᱟ ᱥᱟᱱᱛᱟᱲ ᱠᱚ ᱩᱱᱠᱩ ᱠᱚᱦᱚᱸ ᱱᱤᱭᱟᱹ ᱠᱟᱹᱢᱤ ᱪᱟᱞᱟᱜ ᱠᱟᱱ ᱱᱤᱭᱟᱹ ᱠᱷᱚᱱ ᱯᱚᱭᱥᱟ ᱠᱚᱠᱚ ᱧᱟᱢ ᱫᱟᱲᱮᱭᱟᱜᱼᱟ ᱯᱚᱭᱥᱟ ᱠᱚ ᱧᱟᱢ ᱠᱟᱛᱮ ᱟᱠᱚᱣᱟᱜ ᱡᱤᱭᱚᱱ ᱠᱚ ᱠᱷᱟᱸᱰᱟᱣ ᱫᱟᱲᱮᱭᱟᱜᱼᱟ ᱢᱮᱱᱫᱚ ᱡᱟᱦᱟᱸ ᱨᱮᱜᱮ ᱠᱚ ᱯᱟᱲᱦᱟᱜ ᱠᱟᱱᱟ ᱤᱱᱟᱹ ᱨᱮᱜᱮ ᱠᱟᱹᱢᱤ ᱠᱚ ᱧᱟᱢ ᱫᱟᱲᱮᱭᱟᱜᱼᱟ ᱟᱨ ᱱᱚᱣᱟ ᱠᱚ ᱠᱟᱹᱢᱤ ᱚᱲᱟᱜ ᱠᱷᱚᱱ ᱟᱨᱦᱚᱸ ᱩᱫᱽᱜᱟᱹᱣ ᱧᱟᱢ ᱠᱟᱛᱮ ᱡᱟᱦᱟᱸᱭ ᱠᱚ ᱥᱟᱱᱛᱟᱲᱤ ᱛᱮᱠᱚ ᱯᱟᱲᱦᱟᱜ ᱠᱟᱱᱟ ᱥᱟᱱᱛᱟᱞᱤ ᱢᱤᱰᱤᱭᱟᱢ ᱛᱮ ᱩᱱᱠᱩ ᱦᱚᱸ ᱩᱫᱽᱜᱟᱹᱣ ᱠᱚ ᱧᱟᱢᱟ ᱮᱱᱠᱷᱟᱱ ᱥᱟᱱᱛᱟᱞᱤ ᱢᱤᱰᱤᱭᱟᱢ ᱛᱮᱦᱚᱸ ᱯᱟᱲᱦᱟᱣ ᱠᱟᱛᱮ ᱡᱮ ᱡᱟᱦᱟᱸᱱᱟᱜ ᱦᱩᱭᱩᱜ ᱠᱟᱱᱟ ᱥᱮ ᱡᱟᱦᱟᱸᱱᱟᱜ ᱠᱚ ᱠᱟᱹᱢᱤ ᱫᱟᱲᱮᱭᱟᱜᱼᱟ ᱱᱤᱭᱟᱹ ᱠᱚᱦᱚᱸ ᱦᱚᱧ ᱠᱚ ᱵᱟᱰᱟᱭ ᱧᱟᱢ ᱫᱟᱲᱮᱭᱟᱜ ᱠᱟᱱᱟ ᱟᱨ ᱠᱚ ᱵᱟᱰᱟᱭ ᱧᱟᱢᱟ ᱮᱱᱠᱷᱟᱱ ᱟᱛᱩ ᱫᱤᱥᱚᱢ ᱨᱮᱱ ᱡᱟᱦᱟᱸᱭ ᱠᱚᱠᱚ ᱢᱮᱱᱟ ᱡᱮ ᱥᱟᱱᱛᱟᱲᱤ ᱯᱟᱲᱦᱟᱣ ᱠᱟᱛᱮ ᱫᱚ ᱪᱮᱫ ᱦᱩᱭᱩᱜᱼᱟ ᱪᱮᱫ ᱮᱢ ᱧᱟᱢᱟ ᱩᱱᱠᱩ ᱠᱚᱵᱚ ᱩᱫᱩᱜ ᱫᱟᱲᱮᱣᱟᱠᱚᱣᱟ ᱟᱨ ᱱᱚᱣᱟ ᱠᱚ ᱛᱟᱞᱟ ᱛᱮᱜᱮ ᱟᱵᱚᱣᱟᱜ ᱯᱟᱹᱨᱥᱤ ᱦᱚᱸᱵᱚ ᱞᱟᱦᱟ ᱤᱫᱤ ᱫᱟᱲᱮᱣᱭᱟᱜᱼᱟ ᱟᱵᱚᱣᱟᱜ ᱪᱤᱠᱤ ᱦᱚᱸᱵᱚ ᱞᱟᱦᱟ ᱤᱫᱤ ᱫᱟᱲᱮᱣᱟᱜᱼᱟ ᱟᱵᱚ ᱵᱚ ᱧᱮᱞᱮᱫ ᱠᱟᱱ ᱜᱮᱭᱟ ᱛᱮᱦᱮᱧ ᱜᱟᱯᱟ ᱚᱞ ᱪᱤᱠᱤ ᱦᱩᱞ ᱵᱟᱭᱥᱤ ᱨᱮᱭᱟᱜ ᱡᱷᱟᱲᱠᱷᱚᱱᱰ ᱵᱚᱸᱫ ᱦᱩᱭ ᱱᱟ ᱚᱱᱟ ᱨᱮ ᱟᱭᱳ ᱟᱲᱟᱝ ᱛᱮ ᱥᱚᱨᱠᱟᱨᱤ ᱯᱚᱨᱤᱥᱮᱵᱟ ᱠᱚ ᱧᱟᱢᱚᱜ ᱢᱟ ᱡᱷᱟᱲᱠᱷᱚᱱᱰ ᱨᱮ ᱥᱟᱱᱛᱟᱲᱤ ᱨᱟᱡ ᱵᱷᱟᱥᱟ ᱪᱟᱞᱩᱜ ᱢᱟ ᱥᱟᱶᱛᱮ ᱚᱞ ᱪᱤᱠᱤ ᱞᱟᱹᱜᱩᱜ ᱢᱟ ᱚᱞ ᱪᱤᱠᱤ ᱨᱮᱱ ᱢᱟᱪᱮᱫ ᱠᱚ ᱵᱟᱦᱟᱞᱚᱜ ᱢᱟ ᱚᱱᱟ ᱤᱫᱤ ᱠᱟᱛᱮ ᱦᱚᱨ ᱠᱚᱠᱚ ᱵᱚᱸᱫᱮᱫ ᱠᱟᱱᱟ ᱮᱱᱠᱷᱟᱱ ᱩᱱᱠᱩ ᱫᱚ ᱪᱮᱫᱟᱜ ᱠᱚ ᱵᱚᱸᱫᱮᱫ ᱠᱟᱱᱟ ᱟᱵᱚᱣᱟᱜ ᱯᱟᱹᱨᱥᱤ ᱛᱮ ᱟᱵᱚᱣᱟᱜ ᱪᱤᱠᱤ ᱛᱮ ᱥᱚᱨᱠᱟᱨᱤ ᱥᱩᱵᱤᱫᱷᱟ ᱠᱚᱵᱚ ᱧᱟᱢ ᱢᱟ ᱟᱵᱚᱣᱟᱜ ᱯᱟᱹᱨᱥᱤ ᱞᱟᱦᱟ ᱪᱟᱞᱟᱜ ᱢᱟ ᱚᱱᱟ ᱞᱟᱹᱜᱤᱫ ᱛᱮ ᱮᱱᱠᱷᱟᱱ ᱩᱱᱠᱩ ᱡᱟᱦᱟᱸ ᱠᱚ ᱠᱟᱹᱢᱤ ᱠᱟᱱᱟ ᱡᱟᱦᱟᱸ ᱩᱭᱦᱟᱹᱨ ᱠᱟᱛᱮ ᱚᱱᱟ ᱚᱱᱟ ᱩᱭᱦᱟᱹᱨ ᱨᱮ ᱴᱮᱸᱦᱟᱰ ᱮᱢ ᱞᱟᱹᱜᱤᱫ ᱥᱮ ᱫᱟᱲᱮ ᱮᱢ ᱞᱟᱹᱜᱤᱫ ᱰᱤᱡᱤᱴᱮᱞᱟᱭᱡᱮᱥᱚᱱ ᱠᱟᱹᱢᱤ ᱫᱚ ᱮᱠᱟᱞ ᱜᱮ ᱞᱟᱹᱠᱛᱤ ᱠᱟᱱ ᱜᱮᱭᱟ ᱟᱨ ᱱᱚᱣᱟ ᱰᱤᱡᱤᱴᱮᱞᱟᱭᱡᱮᱥᱚᱱ ᱠᱟᱹᱢᱤ ᱦᱚᱨᱟ ᱛᱟᱞᱟ ᱛᱮ ᱡᱟᱦᱟᱸᱭ ᱥᱟᱱᱛᱟᱲᱤ ᱨᱚᱲ ᱵᱟᱠᱚ ᱵᱟᱲᱟᱭᱟ ᱥᱮ ᱥᱟᱱᱛᱟᱲᱤ ᱨᱚᱲ ᱪᱮᱫ ᱥᱟᱱᱟᱭᱮᱫ ᱠᱚᱣᱟ ᱵᱟᱨᱦᱮ ᱫᱤᱥᱚᱢ ᱨᱮᱱ ᱦᱚᱲ ᱥᱮ ᱮᱴᱟᱜ ᱡᱟᱹᱛ ᱨᱮᱱ ᱦᱚᱲ ᱠᱚᱦᱚᱸ ᱥᱟᱱᱛᱟᱲᱤ ᱟᱞᱜᱟ ᱛᱮᱠᱚ ᱥᱮᱬᱟ ᱫᱟᱲᱮᱭᱟᱜᱼᱟ ᱥᱟᱱᱛᱟᱲᱤ ᱞᱟᱹᱭ ᱞᱟᱠᱴᱟᱨ ᱠᱚᱠᱚ ᱵᱟᱲᱟᱭ ᱫᱟᱲᱮᱭᱟᱜᱼᱟ ᱚᱱᱟ ᱞᱮᱠᱟᱛᱮ ᱧᱮᱞ ᱞᱮᱠᱷᱟᱱ ᱥᱟᱱᱛᱟᱲᱤ ᱨᱮᱭᱟᱜ ᱰᱤᱡᱤᱴᱮᱞᱟᱭᱡᱮᱥᱚᱱ ᱨᱮᱭᱟᱜ ᱡᱟᱦᱟᱸ ᱥᱩᱵᱤᱫᱷᱟ ᱠᱚᱫᱚ ᱟᱹᱰᱤ ᱰᱷᱮᱨ ᱜᱮ ᱢᱮᱱᱟᱜ ᱟᱠᱟᱫᱟ ᱟᱨ ᱱᱤᱛ ᱦᱟᱹᱵᱤᱡ ᱛᱮ ᱱᱤᱭᱟᱹ ᱰᱤᱡᱤᱴᱮᱞᱟᱭᱡᱮᱥᱚᱱ ᱠᱟᱹᱢᱤ ᱵᱟᱵᱚᱛ ᱛᱮ ᱟᱹᱰᱤ ᱜᱟᱱ ᱦᱚᱲ ᱵᱟᱠᱚ ᱵᱟᱰᱟᱭᱟ ᱥᱮ ᱵᱟᱰᱟᱭ ᱵᱟᱹᱱᱩᱜ ᱛᱟᱠᱚᱣᱟ ᱩᱱᱠᱩ ᱠᱚᱫᱚ ᱵᱟᱰᱟᱭ ᱦᱚᱪᱚ ᱠᱚ ᱦᱩᱭᱩᱜᱼᱟ ᱟᱨ ᱱᱚᱝᱠᱟᱱ ᱠᱟᱹᱢᱤᱦᱚᱨᱟ ᱛᱟᱞᱟ ᱛᱮᱜᱮ ᱩᱱᱠᱩ ᱠᱚ ᱵᱟᱰᱟᱭ ᱧᱟᱢ ᱫᱟᱲᱮᱭᱟᱜᱼᱟ ᱵᱟᱰᱟᱭ ᱠᱟᱛᱮ ᱩᱱᱠᱩ ᱠᱚᱦᱚᱸ ᱱᱤᱭᱟᱹ ᱠᱟᱹᱢᱤ ᱨᱮᱠᱚ ᱥᱮᱞᱮᱫ ᱫᱟᱲᱮᱭᱟᱜᱼᱟ ᱱᱚᱝᱠᱟ ᱛᱮᱜᱮ ᱟᱵᱚᱣᱟᱜ ᱯᱟᱹᱨᱥᱤ ᱠᱚᱫᱚ ᱞᱟᱦᱟ ᱪᱟᱞᱟᱜᱼᱟ ᱟᱜ ᱟᱵᱚᱣᱟᱜ ᱥᱟᱶᱦᱮᱫ ᱦᱚᱸ ᱞᱟᱦᱟ ᱪᱟᱞᱟᱜᱼᱟ ᱡᱮᱦᱮᱛᱩ ᱟᱵᱚ ᱰᱤᱡᱤᱴᱮᱞᱟᱭᱡᱮᱥᱚᱱ ᱨᱮ ᱟᱵᱚ ᱟᱹᱰᱤ ᱜᱟᱱ ᱵᱚ ᱛᱟᱭᱚᱢᱟᱠᱟᱱᱟ ᱮᱴᱟᱜ ᱥᱤᱧᱚᱛᱤᱭᱟᱹ ᱯᱟᱹᱨᱥᱤ ᱠᱚ ᱠᱚᱷᱚᱱ ᱡᱮᱢᱚᱱ ᱵᱟᱝᱞᱟ ᱦᱤᱱᱫᱤ ᱳᱲᱤᱭᱟ ᱢᱟᱨᱟᱴᱷᱤ ᱚᱱᱟ ᱠᱚ ᱠᱷᱚᱱ ᱫᱚ ᱟᱵᱚ ᱫᱚ ᱟᱹᱰᱤ ᱜᱟᱱ ᱜᱮᱵᱚ ᱛᱟᱭᱚᱢᱟᱠᱟᱱᱟ ᱪᱮᱫᱟᱜ ᱥᱮ ᱟᱵᱚ ᱱᱤᱛ ᱦᱟᱹᱵᱤᱡ ᱛᱮ ᱰᱤᱡᱤᱴᱮᱞᱟᱭᱡᱮᱥᱚᱱ ᱠᱟᱹᱢᱤᱦᱚᱨᱟ ᱱᱤᱛ ᱦᱟᱹᱨᱤᱡ ᱛᱮ ᱵᱟᱝ ᱪᱟᱞᱟᱣᱟᱠᱟᱱᱟ ᱢᱮᱱᱠᱷᱟᱱ ᱩᱱᱠᱩᱣᱟᱜ ᱚᱱᱟ ᱠᱚ ᱯᱟᱹᱨᱥᱤ ᱨᱮᱫᱚ ᱟᱹᱰᱤ ᱫᱤᱱ ᱠᱷᱚᱱ ᱠᱚ ᱠᱟᱹᱢᱤ ᱠᱟᱱᱟ ᱥᱚᱨᱠᱟᱨ ᱠᱚᱦᱚᱸ ᱜᱚᱲᱚᱭ ᱮᱢ ᱠᱟᱫ ᱠᱚᱣᱟ ᱢᱮᱱᱠᱷᱟᱱ ᱟᱵᱚᱣᱟᱜ ᱯᱟᱹᱨᱥᱤ ᱩᱱᱟᱹᱜ ᱫᱤᱱ ᱞᱟᱦᱟ ᱨᱮ ᱥᱤᱧ ᱚᱛ ᱨᱮᱱᱟᱜ ᱥᱚᱨᱠᱟᱨᱤ ᱯᱟᱹᱨᱥᱤ ᱞᱮᱠᱟᱛᱮ ᱥᱮ ᱥᱤᱰᱤᱭᱤᱣᱩᱞ ᱞᱮᱠᱟᱛᱮ ᱥᱮᱞᱮᱫ ᱟᱠᱟᱱ ᱨᱮᱦᱚᱸ ᱱᱤᱭᱟᱹ ᱪᱮᱛᱟᱱ ᱠᱟᱹᱢᱤ ᱦᱚᱨᱟ ᱟᱹᱰᱤ ᱜᱮ ᱠᱚᱢ ᱦᱩᱭᱟᱠᱟᱱᱟ ᱟᱨ ᱱᱮ ᱦᱟᱹᱞᱤ ᱡᱮ ᱠᱚ ᱠᱟᱹᱢᱤ ᱦᱚᱨᱟ ᱪᱟᱞᱟᱜ ᱠᱟᱱᱟ ᱡᱟᱦᱟᱸᱞᱮᱠᱟ ᱮᱛᱚᱦᱚᱵ ᱨᱤᱧ ᱞᱟᱹᱭ ᱞᱮᱫᱟ ᱢᱮᱴᱟᱭ ᱠᱟᱹᱢᱤᱭᱮᱫ ᱠᱟᱱᱟ ᱛᱚᱨᱡᱚᱢᱟ ᱨᱮ ᱟᱨ ᱮ ᱟᱭ ᱯᱷᱳᱨ ᱵᱷᱟᱨᱚᱛᱮᱭ ᱠᱟᱹᱢᱤᱭᱮᱫ ᱠᱟᱱᱟ ᱚᱱᱟ ᱥᱟᱶᱛᱮ ᱤᱧ ᱡᱟᱦᱟᱸᱨᱤᱧ ᱠᱟᱹᱢᱤ ᱠᱟᱱ ᱚᱱᱟ ᱳᱭᱤᱠᱤᱯᱮᱰᱤᱭᱟ ᱨᱮ ᱚᱱᱟ ᱨᱮᱦᱚᱸ ᱟᱹᱰᱚ ᱰᱷᱮᱹᱨ ᱜᱮ ᱠᱟᱹᱢᱤ ᱦᱚᱨᱟ ᱦᱩᱭᱩᱜ ᱠᱟᱱᱟ ᱟᱨ ᱳᱭᱤᱠᱤᱯᱮᱰᱤᱭᱟ ᱨᱮ ᱠᱟᱹᱢᱤ ᱦᱚᱨᱟ ᱦᱚᱸ ᱰᱤᱡᱤᱴᱮᱞᱟᱭᱡᱮᱥᱚᱱ ᱜᱮ ᱦᱩᱭᱩᱜ ᱠᱟᱱᱟ ᱠᱟᱨᱚᱱ ᱚᱱᱟ ᱫᱚ ᱰᱤᱡᱤᱴᱮᱞ ᱢᱮᱰᱤᱭᱟ ᱨᱮ ᱛᱟᱦᱮᱸᱱ ᱠᱟᱱᱟ ᱡᱟᱦᱟᱸᱭ ᱜᱮ ᱡᱟᱦᱟᱸᱭ ᱠᱷᱚᱱ ᱚᱱᱟ ᱚᱞ ᱠᱚ ᱳᱭᱤᱠᱤᱯᱮᱰᱤᱭᱟ ᱨᱮ ᱡᱟᱦᱟᱸ ᱚᱞᱚᱜ ᱠᱟᱱᱟ ᱚᱱᱟ ᱚᱞ ᱠᱚᱭ ᱵᱟᱰᱟᱭ ᱧᱟᱢ ᱫᱟᱲᱮᱭᱟᱜᱼᱟ ᱟᱨ ᱱᱚᱣᱟ ᱛᱟᱞᱟ ᱛᱮ ᱟᱵᱚᱣᱟᱜ ᱯᱟᱹᱨᱥᱤ ᱪᱤᱠᱤ ᱥᱟᱶᱦᱮᱫ ᱦᱟᱨᱟᱜ ᱠᱟᱱᱟ ᱱᱚᱣᱟ ᱫᱚ ᱟᱹᱰᱤ ᱨᱟᱹᱥᱠᱟᱹ ᱨᱮᱱᱟᱜ ᱠᱟᱛᱷᱟ ᱠᱟᱱ ᱜᱮᱭᱟ ᱵᱟᱲᱮ ᱛᱩᱞᱩᱡ ᱤᱧ ᱞᱟᱹᱭᱟ ᱱᱤᱭᱟᱹ ᱫᱚ ᱟᱹᱰᱤ ᱫᱟᱢᱟᱱᱟᱜ ᱠᱟᱹᱢᱤ ᱟᱱᱟ ᱱᱚᱝᱠᱟ ᱠᱟᱹᱢᱤ ᱛᱮᱜᱮ ᱟᱵᱚ ᱟᱵᱚᱣᱟᱜ ᱯᱟᱹᱨᱥᱤ ᱪᱤᱠᱤ ᱵᱚ ᱞᱟᱦᱟ ᱤᱫᱤ ᱫᱟᱲᱮᱭᱟᱜᱼᱟ ᱢᱟ ᱛᱚᱵᱮ ᱡᱚᱦᱟᱨ ᱜᱤ